ᱱᱮᱛᱟᱨ ᱯᱟᱭᱨᱟ ᱡᱚᱠᱷᱮᱡ ᱫᱚ ᱪᱚᱥᱢᱟ ᱠᱚ ᱦᱚᱨᱚᱜᱟ ᱜᱮᱥ ᱥᱤᱞᱤᱱᱰᱟᱨ ᱠᱚ ᱦᱚᱨᱚᱜ ᱠᱟᱛᱮᱜ ᱴᱩᱯᱤ ᱠᱚ ᱦᱚᱨᱚᱜ ᱠᱟᱛᱮ ᱫᱟᱥᱛᱟᱱᱟ ᱠᱚ ᱦᱚᱨᱚᱜ ᱠᱟᱛᱮᱜ ᱢᱚᱡᱟᱠᱚ ᱟᱹᱰᱤ ᱪᱮᱦᱨᱟ ᱦᱚᱨᱚᱜ ᱠᱟᱛᱮᱜ ᱢᱟᱱᱮ ᱟᱹᱰᱤ ᱜᱷᱟᱹᱲᱤᱡ ᱵᱤᱱ ᱯᱟᱭᱨᱟ ᱫᱟᱲᱮᱭᱟᱜᱼᱟ ᱵᱚᱞᱚ ᱫᱟᱲᱮᱭᱟᱜ ᱵᱤᱱ ᱚᱰᱳᱠ ᱫᱟᱲᱮᱭᱟᱜ ᱵᱤᱱ ᱠᱳᱱᱳ ᱫᱤᱠᱠᱟᱹᱛ ᱵᱟᱹᱱᱩᱜ ᱟᱹᱱᱤᱡ ᱡᱮ ᱡᱟᱦᱟᱸ ᱠᱚᱨᱮ ᱟᱞᱚᱵᱤᱱ ᱵᱟᱡᱟᱜᱼᱟ ᱡᱟᱦᱟᱸ ᱠᱚᱨᱮ ᱟᱞᱚᱵᱤᱱ ᱫᱷᱤᱨᱤ ᱠᱚᱨᱮ ᱡᱟᱦᱟᱸ ᱠᱚᱨᱮ ᱡᱟᱦᱟᱱᱟᱜ ᱠᱚ ᱟᱞᱚᱵᱮᱱ ᱵᱟᱡᱟᱣᱟ ᱥᱮᱯᱷᱴᱤ ᱡᱟ ᱡᱟᱭᱜᱟ ᱠᱚ ᱢᱮᱱᱟᱜᱼᱟ ᱥᱮᱯᱷᱴᱤ ᱥᱮᱯᱴᱤ ᱦᱚᱨᱚᱜ ᱠᱟᱛᱮᱫ ᱠᱚ ᱯᱟᱭᱨᱟᱜ ᱟᱠᱚ ᱛᱚ ᱚᱱᱟᱫᱚ ᱥᱟᱱᱟᱢᱟᱜ ᱵᱤᱱ ᱧᱮᱞ ᱧᱟᱢᱟ ᱪᱚᱥᱢᱟ ᱠᱚ ᱮᱵᱚᱝ ᱜᱮᱥ ᱥᱤᱞᱤᱱᱰᱟᱨ ᱵᱤᱱᱠᱟ ᱴᱩᱵᱤ ᱠᱚᱵᱮᱱ ᱦᱚᱨᱚᱜ ᱠᱟᱜᱼᱟ ᱟᱯᱱᱟᱨ ᱥᱮᱯᱷᱴᱤ ᱦᱚᱨᱚᱜ ᱠᱟᱛᱮᱜᱮ ᱚᱸᱰᱮ ᱟᱨᱫᱚ ᱚᱱᱟᱜᱮ ᱦᱩᱭᱩᱜ ᱠᱟᱱᱟ ᱟᱨ ᱯᱟᱭᱨᱟ ᱦᱩᱭᱩᱜ ᱠᱟᱱᱟ ᱦᱮᱸᱥᱮ ᱚᱱᱠᱟ ᱚᱱᱠᱟᱛᱮ ᱚᱸᱰᱮ ᱫᱚ ᱟᱹᱰᱤ ᱜᱷᱟᱹᱲᱤᱠᱮᱢ ᱛᱟᱦᱮᱸ ᱫᱟᱲᱮᱭᱟᱜᱼᱟ ᱫᱩ ᱜᱷᱚᱱᱴᱟ ᱛᱤᱱ ᱜᱷᱚᱱᱴᱟ ᱪᱟᱨ ᱜᱷᱚᱱᱴᱟ ᱟᱢ ᱡᱟᱦᱟᱸ ᱞᱮᱠᱟᱢ ᱠᱤ ᱯᱟᱭᱨᱟᱜᱼᱟ ᱚᱱᱠᱟ ᱚᱱᱟ ᱫᱷᱟᱹᱵᱤᱡ ᱯᱟᱭᱨᱟ ᱫᱟᱲᱮᱭᱟᱜᱼᱟ ᱟᱨ ᱵᱷᱤᱛᱨᱤᱢ ᱵᱚᱞᱚ ᱫᱟᱲᱮᱭᱟᱜᱼᱟ ᱵᱟᱨᱦᱮᱢ ᱳᱰᱳᱠ ᱫᱟᱲᱮᱭᱟᱜᱼᱟ ᱧᱮᱞ ᱫᱟᱲᱮᱭᱟᱠᱚᱢ ᱡᱟᱦᱟᱱ ᱠᱚ ᱡᱤᱵᱽ ᱡᱚᱱᱛᱩ ᱠᱚ ᱦᱟᱹᱠᱩ ᱠᱚ ᱮᱢᱟᱱ ᱠᱚ ᱡᱟᱦᱟᱱᱟᱜ ᱜᱮ ᱚᱱᱠᱟᱜᱮ ᱟᱹᱰᱤᱜᱟᱱ ᱥᱮᱯᱷᱴᱤ ᱢᱮᱱᱟᱜᱼᱟ ᱚᱱᱟ ᱠᱚᱦᱚᱸ ᱠᱚᱨᱟᱣᱼᱟ